ᱵᱷᱟᱨᱚᱛᱤᱭᱚ ᱠᱟᱹᱢᱤ ᱦᱚᱨᱟ ᱨᱮᱫᱚ ᱟᱹᱵᱩ ᱦᱚᱲ ᱠᱚᱣᱟᱜ ᱡᱮᱢᱚᱱ ᱯᱟᱹᱴᱭᱟᱹ ᱜᱟᱞᱟᱝ ᱯᱟᱨᱠᱚᱢ ᱵᱮᱱᱟᱣ ᱯᱷᱟᱹᱛᱭᱟᱹᱜ ᱵᱮᱱᱟᱣ ᱡᱷᱩᱲᱤ ᱵᱮᱱᱟᱣ ᱦᱟᱴᱟᱜ ᱵᱮᱱᱟᱣ ᱱᱚᱣᱟ ᱠᱚᱫᱚ ᱟᱵᱚᱣᱟᱜ ᱦᱚᱲ ᱨᱮᱭᱟᱜ ᱴᱨᱮᱰᱤᱥᱚᱱᱟᱞ ᱠᱟᱞᱪᱟᱨ ᱠᱟᱱ ᱛᱟᱵᱚᱱᱟ ᱟᱨ ᱱᱚᱣᱟ ᱠᱚᱫᱚ ᱟᱫᱚᱜ ᱠᱟᱱᱟ ᱚᱱᱟ ᱞᱟᱹᱜᱤᱫ ᱱᱚᱣᱟ ᱠᱚᱫᱚ ᱡᱚᱜᱟᱣ ᱫᱚᱦᱚ ᱞᱟᱹᱠᱛᱤ ᱠᱟᱱᱟ